ᱨᱟᱵᱟᱝ ᱠᱟᱱᱟ ᱦᱮᱸᱥᱟᱜ ᱫᱟᱨᱮ ᱵᱚᱱ ᱨᱚᱦᱚᱭᱟ ᱡᱚᱛᱚᱱ ᱠᱟᱛᱮᱜ ᱦᱚᱸ ᱵᱟᱝ ᱫᱟᱨᱮᱜᱼᱟ ᱮᱴᱟᱜ ᱮᱴᱟᱜ ᱫᱟᱨᱮ ᱟᱡᱛᱮ ᱫᱟᱨᱮᱜᱼᱟ ᱚᱱᱟ ᱠᱚᱫᱚ ᱫᱟᱨᱮᱜᱼᱟ ᱟᱡ ᱛᱮᱜᱮ ᱡᱚᱛᱚᱱ ᱦᱚᱸ ᱵᱮᱥᱤ ᱵᱟᱝ ᱦᱩᱭᱩᱜᱼᱟ ᱪᱮᱫ ᱪᱮᱫ ᱫᱟᱨᱮ ᱵᱚᱱ ᱨᱚᱦᱚᱭᱟ ᱦᱮᱸ ᱚᱱᱟ ᱠᱚᱫᱚ ᱥᱤᱛᱩᱝ ᱱᱟᱹᱲᱤ ᱥᱤᱛᱩᱝ ᱤᱭᱟᱹ ᱵᱟᱵᱚᱱ ᱧᱟᱢᱟ ᱫᱟᱨᱮ ᱞᱮᱱᱠᱷᱟᱱ ᱩᱱ ᱦᱚᱸ ᱵᱚᱱ ᱩᱢᱩᱞᱚᱜ ᱜᱮᱭᱟ ᱟᱨ ᱮᱴᱟᱜ ᱫᱟᱨᱮ ᱫᱚ ᱡᱚᱛᱚ ᱫᱟᱨᱮ ᱵᱚᱱ ᱵᱟᱧᱪᱟᱜᱼᱟ ᱚᱱᱟ ᱫᱟᱨᱮ ᱫᱚ ᱦᱮᱸᱥᱟᱜ ᱩᱞ ᱠᱟᱱᱴᱷᱟᱲ ᱫᱚ ᱵᱟᱝ ᱵᱟᱧᱪᱟᱜᱼᱟ ᱦᱮᱸᱥᱟᱜ ᱫᱟᱨᱮ ᱫᱚ ᱵᱟᱝ ᱵᱟᱧᱪᱟᱜᱼᱟ ᱟᱱᱫᱟᱡ ᱦᱚᱸ ᱵᱟᱝ ᱤᱭᱟᱹᱭᱟ ᱫᱟᱨᱮ ᱵᱚᱱ ᱨᱚᱦᱚᱭᱟ ᱵᱷᱟᱜᱮ ᱵᱷᱟᱵᱛᱮ ᱟᱫᱚᱵᱚᱱ ᱡᱚᱛᱚᱱ ᱤᱫᱤᱭᱟ ᱩᱞ ᱠᱟᱱᱴᱷᱟᱲ ᱦᱮᱸᱥᱟᱜ ᱫᱚ ᱵᱟᱝ ᱵᱟᱧᱪᱟᱜᱼᱟ ᱩᱞ ᱠᱟᱱᱴᱷᱟᱲ ᱡᱚᱛᱚ ᱜᱮ ᱵᱟᱧᱪᱟᱜᱼᱟ ᱦᱮᱸ ᱚᱱᱟᱫᱚ ᱵᱟᱧᱪᱟᱜᱼᱟ